ᱦᱮᱸ ᱤᱧᱦᱚᱸ ᱯᱮᱲᱟ ᱠᱚ ᱦᱮᱡ ᱞᱮᱱᱠᱷᱟᱱ ᱚᱱᱟ ᱡᱟᱭᱜᱟ ᱤᱫᱤ ᱠᱚ ᱤᱫᱤ ᱠᱚ ᱤᱫᱤᱠᱚᱣᱟᱹᱧ ᱠᱟᱨᱚᱱ ᱧᱮᱞ ᱤᱫᱤᱭᱟᱠᱚ ᱟᱞᱮᱭᱟᱜ ᱟᱡᱳᱫᱤᱭᱟᱹ ᱵᱩᱨᱩ ᱟᱹᱰᱤ ᱢᱚᱡᱽ ᱢᱚᱡᱽ ᱡᱟᱭᱜᱟ ᱢᱮᱱᱟᱜᱼᱟ ᱢᱮᱱᱟᱜᱼᱟ ᱡᱷᱚᱨᱱᱟ ᱵᱟᱢᱱᱤ ᱯᱷᱚᱞᱥ ᱥᱤᱛᱟᱠᱩᱱᱰᱩ ᱢᱟᱨᱵᱮᱞ ᱰᱮᱢ ᱢᱩᱨᱜᱩᱢᱟ ᱰᱮᱢ ᱚᱱᱟᱫᱚ ᱟᱡᱳᱫᱤᱭᱟᱹ ᱵᱩᱨᱩ ᱨᱮᱜᱮ ᱧᱮᱞ ᱧᱟᱢᱚᱜᱼᱟ ᱟᱨ ᱞᱟᱛᱟᱨ ᱨᱮᱫᱚ ᱵᱟᱹᱱᱩᱜᱼᱟ ᱚᱱᱟ ᱪᱤᱠᱟᱹ ᱯᱮᱲᱟ ᱠᱚ ᱦᱮᱡ ᱞᱮᱱᱠᱷᱟᱱ ᱧᱮᱞ ᱦᱚᱪᱚ ᱠᱚᱣᱟᱹᱧ ᱤᱧᱟᱹᱜ ᱦᱚᱸ ᱚᱱᱟ ᱟᱥᱟ ᱢᱮᱱᱟᱜᱼᱟ